ᱟᱪᱪᱷᱟ ᱤᱧ ᱫᱚ ᱦᱟᱹᱠᱩ ᱥᱟᱵ ᱨᱮᱭᱟᱜ ᱠᱟᱛᱷᱟ ᱞᱟᱹᱭᱮᱫ ᱛᱟᱵᱚᱱᱟ ᱦᱟᱹᱠᱩ ᱥᱟᱵ ᱫᱚ ᱟᱞᱮ ᱠᱚᱨᱮ ᱫᱚ ᱜᱟᱰᱟ ᱤᱭᱟᱹ ᱦᱟᱹᱠᱩ ᱯᱩᱠᱷᱩᱨᱤ ᱠᱚᱦᱚᱸ ᱫᱚᱨᱭᱟ ᱠᱚᱦᱚᱸ ᱛᱷᱚᱲᱟ ᱵᱟᱹᱱᱩᱜ ᱛᱟᱞᱮᱭᱟ ᱟᱫᱚ ᱥᱩᱨ ᱠᱚᱨᱮ ᱜᱟᱰᱟ ᱠᱮᱱᱮᱞ ᱠᱚ ᱦᱮᱸᱱᱟᱜ ᱛᱟᱞᱮᱭᱟ ᱯᱩᱠᱷᱩᱨᱤ ᱦᱮᱱᱟᱜ ᱛᱟᱞᱮᱭᱟ ᱚᱱᱟ ᱠᱚᱨᱮ ᱦᱚᱸᱞᱮ ᱪᱟᱞᱟᱜ ᱜᱮᱭᱟ ᱟᱨ ᱟᱞᱮᱨᱮᱱ ᱜᱚᱜᱚ ᱦᱚᱲ ᱠᱚᱦᱚᱸ ᱠᱚ ᱟᱭᱳ ᱦᱚᱲ ᱠᱚᱦᱚᱸ ᱠᱚ ᱪᱟᱞᱟᱜ ᱜᱮᱭᱟ ᱟᱫᱚ ᱪᱟᱜ ᱜᱮᱭᱟ ᱠᱚ ᱛᱚᱵᱚ ᱚᱠᱚᱭ ᱫᱚ ᱡᱷᱟᱹᱞᱤ ᱱᱤᱭᱮ ᱠᱚ ᱪᱟᱞᱟᱜᱼᱟ ᱚᱠᱚᱭ ᱫᱚᱠᱚ ᱪᱟᱞᱟᱜᱼᱟ ᱢᱩᱪᱩ ᱱᱤᱭᱮ ᱚᱠᱚᱭ ᱫᱚ ᱯᱷᱟᱹᱛᱭᱟᱹᱜ ᱱᱤᱭᱮ ᱚᱠᱚᱭ ᱫᱚ ᱡᱷᱟᱹᱞᱤ ᱱᱤᱭᱮ ᱚᱱᱟ ᱠᱚᱵᱚᱱ ᱚᱱᱟ ᱠᱚᱜᱮ ᱱᱤᱭᱟᱹᱜᱮ ᱵᱚᱞᱮ ᱦᱟᱹᱠᱩ ᱫᱚᱞᱮ ᱜᱚᱡ ᱵᱟᱲᱟ ᱠᱚᱣᱟ ᱟᱨᱠᱤ ᱟᱨ ᱜᱟᱰᱟ ᱥᱮᱡ ᱫᱚ ᱟᱞᱮ ᱥᱮᱡ ᱫᱚ ᱵᱚᱞᱮ ᱥᱟᱹᱜᱤᱧ ᱜᱮᱭᱟ ᱟᱨ ᱚᱰᱮ ᱫᱚ ᱟᱭᱢᱟ ᱫᱟᱜ ᱛᱟᱯᱚᱨᱮ ᱚᱰᱮ ᱫᱚ ᱵᱚᱛᱚᱨ ᱦᱚᱸ ᱵᱚᱛᱚᱨ ᱜᱮᱭᱟ ᱟᱨᱠᱤ ᱛᱟᱯᱚᱨᱮ ᱟᱭᱢᱟ ᱪᱤᱞᱤ ᱠᱚᱪᱚᱝ ᱠᱚ ᱛᱟᱸᱦᱮᱱᱟ ᱛᱳ ᱡᱟᱨ ᱯᱷᱚᱞᱮ ᱟᱞᱮ ᱫᱚ ᱜᱟᱰᱟ ᱥᱮᱡ ᱫᱚ ᱵᱟᱞᱮ ᱪᱟᱞᱟᱜᱚᱼᱟ ᱟᱨ ᱦᱟᱹᱠᱩ ᱥᱟᱵ ᱞᱟᱹᱜᱤᱛ ᱛᱮᱫᱚ ᱱᱤᱜ ᱱᱤᱠᱩ ᱡᱤᱱᱤᱥ ᱜᱮ ᱞᱟᱜᱟ ᱞᱟᱦᱟᱜᱼᱟ ᱢᱩᱪᱩ ᱡᱷᱟᱹᱞᱤ ᱡᱷᱩᱲᱤ ᱠᱚ ᱯᱷᱟᱹᱛᱭᱟᱜ ᱠᱚ ᱱᱤᱭᱟ ᱠᱚᱛᱮ ᱜᱮᱞᱮ ᱥᱟᱵ ᱵᱟᱲᱟ ᱠᱚᱣᱟ